ᱦᱮᱸ ᱤᱧ ᱫᱚ ᱯᱟᱭᱨᱟᱜ ᱨᱮᱧ ᱥᱮᱞᱮᱫ ᱟᱠᱟᱱᱟ ᱥᱚᱵ ᱛᱷᱮᱠᱮ ᱩᱧᱦᱟᱹᱨᱟᱱ ᱡᱤᱱᱤᱥ ᱛᱟᱦᱮᱸ ᱠᱟᱱᱟ ᱜᱟᱛᱤᱠᱩ ᱥᱟᱶ ᱢᱤᱫ ᱛᱮ ᱪᱟᱞᱟᱣ ᱠᱟᱛᱮ ᱫᱟᱜ ᱨᱮ ᱫᱚᱱ ᱠᱷᱤᱞᱰᱩ ᱟᱛᱮ ᱫᱟᱜ ᱪᱮᱬᱮ ᱞᱮᱠᱟ ᱰᱩᱵᱩᱡᱽ ᱠᱟᱛᱮ ᱠᱷᱤᱞᱰᱩ ᱮᱱᱮᱡ ᱫᱤᱥᱟᱹᱣᱟᱱ ᱡᱤᱱᱤᱥ ᱜᱤ ᱛᱟᱦᱮᱸ ᱠᱟᱱᱟ ᱟᱞᱮ ᱴᱚᱞᱟᱨᱮ ᱥᱟᱭᱤᱴ ᱨᱮ ᱢᱤᱫᱴᱮᱱ ᱰᱮᱢ ᱢᱮᱱᱟᱜ ᱟ ᱚᱸᱰᱮᱜᱮ ᱟᱹᱰᱤ ᱨᱟᱹᱥᱠᱟᱹ ᱟᱹᱭᱠᱟᱹᱜ ᱜᱮᱭᱟ